ᱵᱷᱟᱨᱚᱛ ᱨᱮ ᱤᱧ ᱟᱭᱢᱟ ᱨᱚᱠᱚᱢ ᱵᱟᱦᱟᱧ ᱪᱟᱥᱟ ᱟᱨ ᱵᱟᱦᱟ ᱪᱟᱥ ᱫᱚ ᱥᱟᱹᱨᱤᱜᱮ ᱟᱹᱰᱤ ᱞᱟᱵᱷᱟᱱ ᱡᱤᱱᱤᱥ ᱠᱟᱱ ᱜᱮᱭᱟ ᱟᱹᱰᱤ ᱱᱚᱸᱰᱮ ᱠᱷᱚᱡ ᱵᱮᱵᱽᱥᱟ ᱟᱭᱢᱟᱢ ᱞᱟᱵ ᱫᱟᱲᱮᱭᱟᱜᱼᱟ ᱟᱨ ᱵᱟᱦᱟ ᱪᱟᱥ ᱫᱚ ᱥᱳᱢᱳᱭ ᱥᱳᱢᱳᱭ ᱫᱟᱜ ᱮᱢᱚᱜ ᱦᱩᱭᱩᱜᱼᱟ ᱥᱳᱢᱳᱭ ᱥᱳᱢᱳᱭ ᱨᱟᱱ ᱠᱚ ᱮᱢᱚᱜ ᱦᱩᱭᱩᱜᱼᱟ ᱵᱟᱝᱠᱷᱟᱡ ᱚᱱᱟᱦᱚᱸ ᱛᱤᱡᱩ ᱠᱚ ᱞᱟᱜᱟᱜᱼᱟ ᱟᱨ ᱱᱤᱭᱟᱹ ᱫᱚ ᱜᱚᱲᱚ ᱥᱚᱯᱚᱦᱚᱫ ᱥᱚᱨᱠᱟᱨ ᱠᱷᱚᱡ ᱦᱚᱸ ᱛᱷᱚᱲᱟ ᱫᱚᱧ ᱧᱟᱢᱟ

ᱵᱟᱦᱟ ᱪᱟᱥ ᱫᱚ ᱟᱹᱰᱤ ᱞᱟᱵᱷᱚᱵᱟᱱ ᱡᱤᱱᱤᱥ ᱠᱟᱱ ᱜᱮᱭᱟ ᱟᱨ ᱵᱟᱦᱟ ᱪᱟᱥ ᱠᱟᱛᱮᱫ ᱜᱮ ᱤᱧ ᱨᱚᱡᱽᱜᱟᱨᱟᱹᱧ ᱪᱟᱞᱟᱣᱮᱫᱟ ᱥᱚᱝᱥᱟᱨ ᱟᱨ ᱵᱟᱦᱟ ᱪᱟᱥ ᱠᱟᱛᱮ ᱤᱧ ᱤᱧᱟᱹᱜ ᱱᱤᱡᱮᱨ ᱯᱟᱭᱮ ᱨᱮ ᱛᱤᱸᱜᱩ ᱠᱮᱴᱮᱡ ᱧᱟᱢ ᱮᱫᱟ